ᱵᱤᱨᱵᱷᱩᱢ ᱦᱚᱱᱚᱛ ᱨᱮᱭᱟᱜ ᱠᱤᱪᱷᱩ ᱧᱩᱛᱩᱢᱟᱱ ᱞᱮᱱᱰᱢᱟᱨᱠ ᱫᱚ ᱦᱩᱭᱩᱜ ᱠᱟᱱᱟ ᱵᱤᱥᱥᱚᱵᱷᱟᱨᱚᱛᱤ ᱢᱤᱭᱩᱡᱤᱭᱟᱢ ᱞᱟᱵᱷᱯᱩᱨ ᱯᱷᱩᱞᱞᱚᱨᱟ ᱛᱚᱞᱟ ᱢᱚᱱᱫᱤᱨ ᱠᱚᱞᱟ ᱵᱷᱚᱵᱚᱱ ᱟᱨᱴ ᱜᱮᱞᱟᱨᱤ ᱥᱨᱤᱡᱚᱱᱤ ᱱᱮᱪᱟᱨᱮᱞ ᱯᱟᱨᱠ ᱯᱨᱚᱠᱨᱤᱛᱤ ᱵᱷᱚᱵᱚᱱ ᱤᱱᱟᱹ ᱠᱚᱜᱮ ᱚᱱᱟᱠᱚᱫᱚ ᱥᱟᱱᱟᱢ ᱦᱚᱲ ᱞᱟᱹᱜᱤᱫ ᱜᱮ ᱠᱷᱩᱞᱟᱹᱣ ᱢᱟᱱᱮᱜᱼᱟ ᱥᱮ ᱥᱟᱱᱟᱢ ᱦᱚᱲ ᱜᱮᱠᱚ ᱵᱚᱞᱚ ᱫᱟᱲᱮᱭᱟᱜᱼᱟ ᱟᱨ ᱵᱤᱥᱥᱚᱵᱷᱟᱨᱚᱛᱤ ᱢᱤᱭᱩᱡᱤᱭᱟᱢ ᱠᱚᱞᱟ ᱵᱷᱚᱵᱚᱱ ᱥᱨᱤᱡᱚᱱᱤ ᱱᱤᱭᱟᱹ ᱠᱚᱨᱮ ᱵᱚᱞᱚᱱ ᱞᱟᱹᱜᱤᱫ ᱫᱚ ᱴᱤᱠᱤᱴ ᱠᱟᱴᱟᱣ ᱦᱩᱭᱩᱜᱼᱟ ᱦᱚᱲ ᱠᱩ ᱡᱟᱣᱜᱮ ᱞᱟᱹᱜᱤᱫ ᱠᱳᱯᱟᱭ ᱜᱟᱰᱟ ᱥᱨᱤᱡᱚᱱᱤ ᱱᱮᱪᱚᱨᱮᱞ ᱯᱟᱨᱠ ᱥᱳᱱᱟᱡᱷᱩᱨᱤ ᱠᱷᱳᱣᱟᱭ ᱦᱟᱴ ᱯᱨᱚᱠᱨᱤᱛᱤ ᱵᱷᱚᱵᱚᱱ ᱤᱱᱟᱹ ᱠᱚᱨᱮ ᱜᱮᱠᱚ ᱪᱟᱞᱟᱜᱼᱟ